ᱮᱴᱟᱜ ᱯᱟᱹᱨᱥᱤ ᱨᱮᱱᱟᱜ ᱯᱩᱛᱷᱤᱠᱚ ᱟᱵᱚ ᱥᱟᱱᱛᱟᱲᱤ ᱯᱟᱹᱨᱥᱤᱛᱮ ᱛᱚᱨᱡᱚᱢᱟ ᱠᱟᱛᱮᱫ ᱡᱟᱦᱟᱸ ᱯᱩᱛᱷᱤᱧ ᱯᱟᱲᱦᱟᱣ ᱟᱠᱟᱫᱼᱟ ᱚᱱᱟ ᱟᱹᱰᱤ ᱢᱚᱡᱽᱤᱧ ᱟᱴᱠᱟᱨ ᱟᱠᱟᱫᱟ ᱟᱫᱚ ᱱᱚᱝᱠᱟᱜᱮ ᱚᱱᱟ ᱛᱚᱨᱡᱚᱢᱟ ᱯᱩᱛᱷᱤ ᱯᱟᱲᱦᱟᱣ ᱠᱟᱛᱮᱫ ᱟᱹᱰᱤ ᱜᱟᱹᱦᱤᱨ ᱟᱹᱰᱤ ᱢᱚᱡᱽ ᱟᱹᱰᱤ ᱨᱟᱹᱥᱠᱟᱹ ᱧᱚᱜ ᱵᱩᱡᱷᱟᱹᱣ ᱠᱮᱫᱟ ᱡᱮ ᱡᱟᱦᱟᱸ ᱦᱤᱱᱫᱤ ᱯᱟᱹᱨᱥᱤᱛᱮ ᱥᱮ ᱮᱴᱟᱜ ᱯᱟᱹᱨᱥᱤᱛᱮ ᱚᱞ ᱟᱠᱟᱱᱟ ᱚᱱᱟ ᱡᱚᱛᱚ ᱡᱚᱛᱚ ᱡᱮᱜᱮᱫ ᱨᱮᱱ ᱡᱚᱛᱚ ᱥᱟᱱᱛᱟᱲ ᱜᱮᱠᱚ ᱯᱟᱲᱦᱟᱣ ᱫᱟᱲᱮᱭᱟᱜᱼᱟ ᱢᱟᱱᱮ ᱚᱱᱠᱟᱜᱮ ᱛᱚᱨᱡᱚᱢᱟ ᱯᱩᱛᱷᱤᱫᱚ ᱟᱹᱰᱤᱜᱮ ᱨᱟᱹᱥᱠᱟᱹ ᱵᱩᱡᱷᱟᱹᱜᱼᱟ ᱪᱮᱫᱟᱜ ᱥᱮ ᱩᱱᱠᱩ ᱮᱴᱟᱜ ᱯᱟᱹᱨᱥᱤᱨᱮᱱ ᱦᱚᱲᱠᱚ ᱡᱟᱦᱟᱸᱠᱚ ᱚᱞ ᱟᱠᱟᱫ ᱯᱩᱛᱷᱤᱠᱚ ᱩᱱᱠᱚ ᱟᱠᱚᱣᱟᱜ ᱩᱭᱦᱟᱹᱨ ᱛᱮᱠᱚ ᱚᱞ ᱟᱠᱟᱫ ᱚᱱᱠᱟᱱ ᱟᱹᱲᱟᱹ ᱠᱚᱠᱚ ᱮᱢ ᱟᱠᱟᱫᱼᱟ ᱡᱟᱦᱟᱸ ᱟᱠᱚ ᱠᱚ ᱵᱩᱡᱷᱟᱹᱣᱟ ᱟᱨ ᱥᱟᱱᱛᱟᱲᱤ ᱯᱟᱹᱨᱥᱤᱫᱚ ᱥᱟᱱᱛᱟᱹᱲᱤ ᱯᱟᱹᱨᱥᱤᱨᱮᱱ ᱡᱟᱦᱟᱸᱠᱚ ᱵᱩᱡᱷᱟᱹᱣᱟ ᱩᱱᱠᱚ ᱡᱚᱛᱚᱠᱚ ᱵᱩᱡᱷᱟᱹᱣ ᱢᱟ ᱦᱤᱥᱟᱹᱵᱽ ᱞᱮᱠᱟᱛᱮ ᱥᱟᱱᱛᱟᱲ ᱛᱮᱠᱚ ᱛᱚᱨᱡᱚᱢᱟ ᱠᱟᱜᱼᱟ ᱟᱨ ᱦᱤᱱᱫᱤ ᱯᱟᱹᱨᱥᱤᱨᱮ ᱢᱤᱼᱢᱤᱫᱴᱟᱝ ᱚᱱᱠᱟᱱ ᱟᱹᱲᱟᱹᱠᱚ ᱢᱮᱱᱟᱜᱼᱟ ᱡᱟᱦᱟᱸ ᱥᱟᱱᱛᱟᱲᱤ ᱯᱟᱹᱨᱥᱤ ᱦᱚᱲ ᱡᱩᱫᱤ ᱯᱟᱲᱦᱟᱣᱟᱭ ᱮᱱᱠᱷᱟᱱ ᱡᱚᱛᱚ ᱟᱹᱲᱟᱹ ᱵᱟᱭ ᱵᱩᱡᱷᱟᱹᱣᱟ ᱚᱱᱟ ᱞᱮᱠᱟᱛᱮ ᱚᱱᱟ ᱯᱟᱹᱨᱥᱤᱛᱮ ᱚᱱᱟ ᱮᱴᱟᱜ ᱯᱟᱹᱨᱥᱤ ᱨᱮᱱᱟᱜ ᱛᱚᱨᱡᱚᱢᱟᱫᱚ ᱥᱟᱱᱛᱟᱲᱤ ᱯᱟᱹᱨᱥᱤᱛᱮ ᱦᱩᱭᱩᱜ ᱫᱚᱨᱠᱟᱨ ᱠᱟᱱᱟ ᱱᱚᱰᱮᱱᱤᱡ ᱱᱤᱛᱚᱜ ᱧᱮᱞᱚᱜ ᱠᱟᱱᱟ ᱢᱤᱫᱴᱟᱝ ᱥᱟᱛᱟᱢ ᱞᱟᱹᱭᱮᱫᱼᱟ ᱚᱱᱟᱫᱚ ᱵᱷᱟᱨᱚᱛᱤᱭᱚ ᱥᱚᱝᱵᱤᱫᱷᱟᱱ ᱥᱚᱝᱵᱤᱫᱷᱟᱱ ᱡᱩᱫᱤ ᱥᱟᱱᱛᱟᱲᱤᱛᱮ ᱚᱞᱚᱜᱚᱜᱼᱟ ᱥᱚᱝᱵᱤᱫᱷᱟᱱ ᱥᱮ ᱦᱚᱠᱼᱦᱤᱛ ᱨᱮᱱᱟᱜ ᱠᱟᱛᱷᱟ ᱥᱚᱝᱵᱤᱫᱷᱟᱱ ᱨᱮᱱᱟᱜ ᱡᱟᱦᱟᱸ ᱛᱤᱱᱟᱹᱜ ᱠᱟᱛᱷᱟ ᱢᱮᱱᱟᱜᱼᱟ ᱡᱚᱛᱚ ᱡᱩᱫᱤ ᱥᱟᱱᱛᱟᱲᱤᱛᱮ ᱚᱞᱚᱜᱼᱟ ᱥᱟᱱᱛᱟᱲᱤ ᱯᱟᱹᱨᱥᱤᱛᱮ ᱚᱞᱚᱜᱚᱜᱼᱟ ᱟᱨ ᱨᱚᱲᱚᱜᱚᱜᱼᱟ ᱮᱱᱠᱷᱟᱱ ᱚᱱᱟ ᱟᱹᱰᱤ ᱢᱟᱨᱟᱝ ᱟᱵᱚ ᱵᱷᱟᱨᱚᱛ ᱫᱤᱥᱚᱢ ᱨᱮᱱᱟᱜ ᱟᱹᱰᱤ ᱢᱟᱨᱟᱝ ᱢᱟᱱᱮ ᱱᱟᱯᱟᱭ ᱦᱩᱭᱩᱜᱼᱟ ᱟᱹᱰᱤ ᱢᱚᱡᱽ ᱵᱩᱡᱷᱟᱹᱜᱼᱟ ᱟᱹᱰᱤ ᱨᱟᱹᱥᱠᱟᱹ ᱟᱹᱰᱤ ᱠᱩᱥᱤ ᱥᱮ ᱟᱹᱰᱤ ᱟᱹᱰᱤ ᱢᱟᱨᱟᱝ ᱞᱟᱹᱠᱛᱤᱨᱮ ᱥᱮ ᱠᱟᱹᱢᱤᱨᱮ ᱞᱟᱜᱟᱛᱚᱜᱼᱟ